ᱟᱹᱛᱩ ᱴᱚᱞᱟ ᱯᱟᱲᱟᱨᱮ ᱠᱟᱸᱪᱟ ᱥᱚᱵᱽᱡᱤ ᱠᱚᱞᱮ ᱪᱟᱥ ᱟᱵᱟᱫᱽ ᱜᱮᱭᱟ ᱡᱮᱢᱚᱱ ᱵᱮᱸᱜᱟᱲ ᱢᱟᱹᱨᱤᱪ ᱵᱤᱞᱟᱹᱛᱤ ᱵᱤᱞᱟᱹᱛᱤ ᱯᱩᱝᱠᱷᱟᱹ ᱟᱲᱟᱜ ᱯᱟᱞᱚᱝ ᱟᱲᱟᱜ ᱠᱚ ᱡᱟᱛᱮ ᱚᱱᱟ ᱯᱷᱚᱥᱚᱞ ᱠᱚ ᱟᱞᱚ ᱠᱚ ᱠᱷᱚᱛᱤ ᱢᱟ ᱡᱟᱦᱟᱸ ᱠᱚᱨᱮᱞᱮ ᱪᱟᱥ ᱟᱵᱟᱫᱟ ᱪᱟᱨᱫᱤᱠᱮ ᱱᱮᱹᱴ ᱛᱮᱞᱮ ᱜᱷᱮᱨᱟᱣᱟ ᱡᱟᱛᱮ ᱩᱱᱠᱩ ᱱᱟᱵᱟᱞᱚᱠ ᱡᱤᱵᱽᱼᱡᱤᱭᱟᱹᱞᱤ ᱟᱞᱚ ᱠᱚ ᱠᱷᱚᱛᱤ ᱢᱟ ᱠᱷᱚᱛᱤ ᱢᱟ ᱥᱤᱢ ᱥᱩᱠᱨᱤ ᱡᱩᱫᱤ ᱠᱚ ᱠᱷᱚᱛᱤᱭᱟ ᱥᱮ ᱚᱱᱟ ᱫᱚᱠᱚ ᱡᱚᱢᱟᱠᱚ ᱵᱷᱟᱜᱮ ᱴᱷᱤᱠ ᱵᱟᱝ ᱦᱩᱭᱩᱜᱼᱟ ᱥᱮ ᱵᱟᱝ ᱫᱟᱨᱮᱜᱼᱟ ᱥᱤᱢ ᱠᱚᱠᱚ ᱯᱟᱥᱠᱟᱭᱟ ᱯᱟᱥᱠᱟ ᱞᱮᱠᱷᱟᱱ ᱠᱚ ᱡᱚᱛᱚ ᱚᱱᱟ ᱠᱚ ᱱᱚᱥᱴᱚᱭᱟ ᱡᱟᱛᱮ ᱚᱱᱟ ᱟᱞᱚ ᱠᱚ ᱱᱚᱥᱴᱚᱭ ᱢᱟ ᱚᱱᱟ ᱞᱟᱹᱜᱤᱫ ᱛᱮ ᱫᱷᱟᱨᱮ ᱫᱷᱟᱨᱮ ᱟᱞᱮ ᱫᱚ ᱱᱮᱹᱴ ᱞᱮ ᱜᱷᱮᱨᱟᱣᱟᱜᱼᱟ ᱡᱟᱛᱮ ᱟᱞᱚ ᱠᱚ ᱠᱷᱚᱛᱤ ᱢᱟ ᱡᱟᱛᱮ ᱵᱷᱟᱹᱜᱤ ᱫᱟᱨᱮ ᱦᱩᱭᱩᱜ ᱢᱟ